ᱟᱵᱚ ᱵᱷᱟᱨᱚᱛ ᱫᱤᱥᱟᱹᱢ ᱦᱚᱭᱛᱳ ᱯᱨᱤᱛᱷᱤᱵᱤ ᱨᱮᱭᱟᱜ ᱡᱚᱛᱚᱠᱷᱚᱡ ᱵᱳᱭᱪᱤᱛᱨᱚᱯᱩᱨᱱᱚ ᱫᱮᱥ ᱠᱟᱱ ᱛᱟᱵᱳᱱᱟ ᱡᱮᱦᱮᱛᱩ ᱱᱚᱸᱰᱮ ᱱᱟᱱᱟ ᱨᱚᱠᱚᱢ ᱱᱟᱱᱟ ᱫᱷᱚᱨᱢᱚ ᱱᱟᱱᱟ ᱥᱚᱝᱥᱠᱨᱤᱛᱤ ᱨᱮᱱ ᱢᱟᱱᱩᱥ ᱵᱚᱱ ᱵᱚᱥᱚ ᱵᱟᱥᱚᱜ ᱠᱟᱱᱟ ᱪᱮᱫ ᱞᱮᱠᱟ ᱢᱟᱹᱱᱩᱥ ᱱᱟᱱᱟ ᱨᱚᱠᱚᱢ ᱢᱮᱱᱟᱜ ᱵᱚᱱᱟ ᱚᱱᱠᱟ ᱟᱵᱚᱦᱟᱣᱟ ᱦᱚᱸ ᱱᱟᱱᱟ ᱨᱚᱠᱚᱢ ᱢᱟᱴᱷᱮᱨ ᱚᱵᱚᱥᱛᱷᱟ ᱦᱚᱸ ᱱᱟᱱᱟ ᱨᱚᱠᱚᱢ ᱪᱮᱛᱟᱱ ᱞᱟᱛᱟᱨ ᱥᱚᱢᱩᱫᱨᱩ ᱵᱩᱨᱩ ᱯᱟᱦᱟᱲ ᱛᱷᱮᱠᱮ ᱥᱩᱨᱩ ᱠᱚᱨᱮ ᱞᱟᱞ ᱢᱟᱹᱴᱤ ᱢᱩᱨᱩᱵᱷᱩᱢᱤ ᱡᱚᱛᱚᱜᱮ ᱢᱮᱱᱟᱜᱼᱟ ᱟᱞᱮᱭᱟᱜ ᱚᱲᱟᱜ ᱫᱚ ᱢᱟᱞᱫᱟ ᱱᱚᱱᱛᱮ ᱫᱚ ᱤᱱᱟᱹᱜ ᱜᱟᱱ ᱵᱩᱨᱩ ᱠᱳᱪᱟ ᱫᱚ ᱵᱟᱹᱱᱩᱜᱼᱟ ᱱᱚᱛᱮ ᱫᱚ ᱥᱚᱢᱚᱛᱚᱞ ᱵᱷᱩᱢᱤᱜᱮ ᱢᱮᱱᱟᱜᱼᱟ ᱵᱚᱞᱛᱮ ᱜᱮᱞᱮ ᱪᱟᱥᱮᱨ ᱡᱚᱢᱤ ᱟᱨᱦᱚᱸ ᱡᱮᱢᱚᱱ ᱩᱛᱛᱚᱨ ᱵᱷᱟᱨᱚᱛ ᱥᱮᱫ ᱪᱟᱞᱟᱣ ᱞᱮᱱᱠᱷᱟᱡ ᱚᱱᱛᱮ ᱧᱟᱢᱚᱜᱼᱟ ᱵᱩᱨᱩ ᱦᱤᱢᱟᱞᱚᱭ ᱯᱚᱨᱵᱚᱛᱢᱟᱞᱟ ᱠᱟᱧᱪᱚᱱ ᱡᱚᱝᱜᱷᱟ ᱯᱚᱨᱵᱚᱛ ᱛᱟᱨᱯᱚᱨ ᱛᱤᱱᱟᱹᱜ ᱱᱚᱱᱛᱮ ᱵᱚᱱ ᱪᱟᱞᱟᱜᱼᱟ ᱫᱚᱠᱠᱷᱤᱱ ᱫᱤᱠᱮ ᱫᱚᱠᱠᱷᱤᱱ ᱵᱷᱟᱨᱚᱛ ᱚᱱᱛᱮ ᱨᱮ ᱜᱚᱨᱚᱢ ᱵᱟᱹᱲᱛᱤ ᱥᱚᱢᱩᱫᱨᱩ ᱥᱚᱢᱩᱫᱨᱚ ᱛᱚᱴ ᱜᱳᱴᱟ ᱚᱱᱟ ᱠᱚᱨᱮ ᱜᱚᱨᱚᱢ ᱫᱤᱥᱳᱢ ᱛᱤᱱᱟᱹᱜ ᱩᱛᱛᱚᱨ ᱥᱮᱜ ᱵᱚᱱ ᱪᱟᱞᱟᱜᱼᱟ ᱤᱱᱟᱹᱜ ᱨᱮᱭᱟᱲ ᱛᱟᱨᱯᱚᱨ ᱡᱚᱫᱤ ᱵᱚᱱ ᱪᱟᱞᱟᱜ ᱠᱷᱟᱱ ᱯᱚᱥᱪᱤᱢ ᱫᱤᱠ ᱠᱳᱱᱟᱼᱠᱚᱱᱤ ᱵᱚᱱ ᱪᱟᱞᱟᱜ ᱠᱷᱟᱡ ᱨᱟᱡᱚᱥᱛᱷᱟᱱ ᱵᱚᱱ ᱧᱟᱢᱟ ᱡᱟᱦᱟᱸᱨᱮ ᱢᱚᱨᱩᱵᱷᱩᱢᱤ ᱢᱮᱱᱟᱜᱼᱟ ᱛᱟᱨᱯᱚᱨ ᱟᱞᱮ ᱟᱞᱮ ᱨᱟᱡᱡᱚ ᱯᱚᱥᱪᱤᱢᱵᱚᱝᱜᱚ ᱯᱚᱥᱪᱤᱢ ᱵᱚᱝᱜᱚ ᱨᱮᱜᱮ ᱟᱭᱢᱟ ᱨᱚᱠᱚᱢ ᱢᱟᱹᱴᱤ ᱨᱮᱱᱟᱜ ᱫᱮᱠᱷᱟ ᱧᱟᱢᱚᱜᱼᱟ ᱡᱮᱢᱚᱱ ᱟᱞᱮ ᱥᱮᱜ ᱵᱟᱨ ᱞᱮᱠᱟ ᱢᱟᱹᱴᱤ ᱢᱟᱞᱠᱟ ᱢᱟᱹᱴᱤ ᱧᱮᱞ ᱧᱟᱢᱚᱜᱼᱟ ᱴᱟᱨᱯᱚᱨ ᱡᱮᱢᱚᱱ ᱯᱩᱨᱩᱞᱤᱭᱟ ᱥᱮᱜ ᱯᱩᱨᱩᱞᱤᱭᱟ ᱚᱱᱛᱮ ᱟᱨᱟᱜ ᱢᱟᱹᱴᱤ ᱨᱮᱭᱟᱜ ᱰᱟᱦᱟᱨ ᱵᱟᱹᱲᱛᱤ ᱯᱟᱦᱟᱲ ᱦᱚᱸ ᱢᱮᱱᱟᱜᱼᱟ ᱢᱤᱫᱼᱵᱟᱨ ᱛᱟᱨᱯᱚᱨ ᱱᱚᱱᱛᱮ ᱛᱤᱱᱟᱹᱜ ᱩᱛᱛᱚᱨ ᱥᱮᱜ ᱮᱢ ᱪᱟᱞᱟᱜᱼᱟ ᱚᱱᱛᱮ ᱰᱷᱟᱹᱞᱩ ᱢᱟᱹᱴᱤ ᱫᱟᱨᱡᱤᱞᱤᱝ ᱥᱮᱜ ᱪᱟ ᱪᱟᱥ ᱦᱩᱭᱩᱜᱼᱟ ᱱᱟᱱᱟ ᱨᱚᱠᱚᱢ ᱟᱵᱚᱦᱟᱣᱟ ᱱᱟᱱᱟ ᱨᱚᱠᱚᱢ ᱡᱚᱢᱤ ᱡᱚᱛᱚ ᱡᱟᱭᱜᱟ ᱨᱮᱫᱚ ᱵᱟᱝ ᱥᱚᱢᱟᱱᱟ ᱱᱟᱱᱟ ᱨᱚᱠᱚᱢ ᱟᱵᱚᱦᱟᱣᱟ ᱱᱤᱭᱮ ᱟᱵᱚᱣᱟᱜ ᱫᱤᱥᱟᱹᱢ